ᱟᱹᱛᱩ ᱴᱚᱴᱷᱟ ᱨᱮᱱ ᱪᱟᱹᱥᱤ ᱠᱚ ᱪᱟᱥ ᱤᱫᱤ ᱠᱟᱛᱮ ᱮᱢᱟᱱ ᱮᱢᱟᱱ ᱟᱱᱟᱴ ᱨᱮᱭᱟᱜ ᱥᱟᱢᱩᱱ ᱫᱟᱢ ᱨᱮᱠᱚ ᱧᱩᱨᱩᱜ ᱜᱮᱭᱟ ᱪᱟᱥ ᱚᱠᱛᱚ ᱨᱮ ᱪᱟᱥ ᱞᱟᱹᱜᱤᱫ ᱛᱮ ᱡᱟᱦᱟ ᱛᱤᱱᱟᱜ ᱠᱟᱹᱣᱰᱤ ᱜᱚᱲᱚ ᱞᱟᱜᱟᱜᱼᱟ ᱚᱱᱟ ᱯᱨᱚᱡᱟᱯᱛᱚ ᱯᱚᱨᱤᱢᱟᱱ ᱵᱟᱝ ᱛᱟᱦᱮᱸᱱ ᱠᱷᱟᱱ ᱨᱮ ᱪᱟᱥ ᱠᱟᱹᱢᱤ ᱨᱮ ᱵᱤᱞᱚᱢᱟᱴᱤᱠ ᱚᱠᱛᱚ ᱨᱮ ᱵᱟᱝ ᱦᱩᱭ ᱫᱟᱲᱮᱭᱟᱜᱼᱟ ᱟᱨ ᱪᱟᱥ ᱚᱠᱛᱚ ᱨᱮ ᱫᱟᱜ ᱡᱟᱹᱲᱤ ᱴᱷᱤᱠ ᱴᱷᱟᱠ ᱵᱟᱝ ᱦᱩᱭᱞᱮᱱ ᱠᱷᱟᱱ ᱥᱮ ᱡᱟᱹᱥᱛᱤ ᱦᱩᱭ ᱞᱮᱱᱠᱷᱟᱱ ᱪᱟᱥ ᱠᱟᱹᱢᱤ ᱦᱚᱨᱟ ᱡᱚᱛᱷᱟᱛ ᱥᱟᱹᱦᱤᱡ ᱵᱟᱝ ᱦᱩᱭᱩᱜ ᱜᱮᱭᱟ ᱟᱨ ᱵᱚᱨᱫᱷᱚᱢᱟᱱ ᱨᱮ ᱵᱳᱭᱜᱟᱱᱤᱠ ᱡᱚᱱᱛᱨᱚᱯᱟᱛᱤ ᱥᱮ ᱞᱟᱜᱟᱱ ᱠᱟᱹᱨᱤ ᱪᱟᱥ ᱞᱟᱹᱜᱤᱫ ᱛᱮ ᱵᱮᱵᱚᱦᱟᱨᱚᱜ ᱠᱟᱱᱟ ᱚᱱᱟ ᱫᱚ ᱠᱟᱹᱴᱤᱡ ᱪᱟᱹᱥᱤ ᱥᱮ ᱟᱭᱢᱟ ᱪᱟᱹᱥᱤ ᱠᱚ ᱠᱟᱹᱣᱰᱤ ᱜᱚᱲᱚ ᱵᱟᱝ ᱛᱟᱦᱮᱸ ᱠᱷᱟᱹᱛᱤᱨ ᱛᱮ ᱚᱱᱟ ᱞᱟᱜᱟᱱ ᱠᱟᱹᱨᱤ ᱥᱮ ᱡᱚᱱᱛᱨᱚᱯᱟᱹᱛᱤ ᱪᱟᱥ ᱠᱟᱹᱢᱤ ᱨᱮ ᱵᱟᱝ ᱠᱚ ᱵᱮᱵᱚᱦᱟᱨ ᱫᱟᱲᱮᱭᱟᱜ ᱠᱟᱱᱟ ᱚᱱᱟ ᱠᱷᱟᱹᱛᱤᱨ ᱪᱟᱥ ᱠᱟᱹᱢᱤ ᱦᱚᱨᱟ ᱮᱢᱚᱱ ᱮᱢᱚᱱ ᱟᱱᱟᱴ ᱨᱮ ᱥᱟᱢᱟᱝ ᱫᱟᱨᱟᱢ ᱠᱚ ᱦᱩᱭᱩᱜ ᱜᱮᱭᱟ